ᱟᱵᱚᱣᱟᱜ ᱥᱚᱨᱮᱥ ᱥᱚᱨᱮᱥ ᱤᱭᱟᱹ ᱫᱚ ᱯᱚᱨᱚᱵᱽ ᱠᱚ ᱥᱮ ᱜᱟᱛᱟᱠ ᱠᱚᱫᱚ ᱦᱩᱭᱩᱜ ᱠᱟᱱᱟ ᱡᱮᱢᱚᱱ ᱥᱚᱨᱦᱟᱭ ᱵᱟᱦᱟ ᱟᱨ ᱤᱭᱟᱹ ᱵᱟᱯᱞᱟ ᱠᱚ ᱵᱷᱟᱸᱰᱟᱱ ᱠᱚ ᱵᱷᱟᱸᱰᱟᱱ ᱫᱚ ᱵᱟᱝ ᱞᱟᱹᱭ ᱜᱟᱱᱚᱜ ᱨᱮᱦᱚᱸ ᱵᱟᱯᱞᱟ ᱨᱟᱹᱥᱠᱟᱹᱜ ᱨᱮᱱᱟᱜ ᱫᱚ ᱦᱩᱭᱩᱜ ᱠᱟᱱᱟ ᱵᱟᱯᱞᱟ ᱥᱚᱨᱦᱟᱭ ᱟᱨ ᱵᱟᱦᱟ ᱠᱚ ᱟᱞᱮ ᱫᱚ ᱟᱹᱰᱤ ᱟᱸᱴ ᱜᱮᱞᱮ ᱨᱟᱹᱥᱠᱟᱹᱜᱼᱟ ᱵᱟᱦᱟ ᱯᱚᱨᱚᱵᱽ ᱨᱮᱦᱚᱸ ᱟᱨ ᱥᱚᱨᱦᱟᱭ ᱯᱚᱨᱚᱵᱽ ᱨᱮᱦᱚᱸ ᱪᱮᱫᱟᱜ ᱡᱮ ᱚᱸᱰᱮ ᱟᱭᱢᱟ ᱯᱮᱲᱟ ᱦᱮᱱᱟᱜ ᱠᱚᱛᱟᱞᱮᱭᱟ ᱡᱚᱛᱚ ᱯᱮᱲᱟ ᱠᱚ ᱦᱤᱡᱩᱜᱼᱟ ᱟᱨ ᱡᱚᱢᱼᱧᱩ ᱦᱩᱭᱩᱜᱼᱟ ᱨᱟᱹᱥᱠᱟᱹ ᱦᱩᱭᱩᱜᱼᱟ ᱮᱱᱮᱡᱚᱜ ᱦᱩᱭᱩᱜᱼᱟ ᱥᱮᱨᱮᱧ ᱦᱩᱭᱩᱜᱼᱟ ᱟᱨ ᱟᱞᱮ ᱫᱚ ᱟᱭᱢᱟ ᱥᱟᱸᱜᱮ ᱠᱟᱱᱟᱞᱮ ᱟᱡᱷᱱᱟᱨᱤᱧ ᱛᱟᱠᱚ ᱟᱭᱢᱟ ᱰᱷᱮᱨ ᱢᱮᱱᱟᱜ ᱠᱚᱣᱟ ᱥᱮ ᱯᱟᱸᱪᱴᱤ ᱟᱫᱚ ᱡᱚᱛᱚ ᱦᱚᱲ ᱠᱚ ᱦᱤᱡᱩᱜᱼᱟ ᱥᱚᱨᱦᱟᱭ ᱨᱮ ᱦᱚᱸ ᱥᱮ ᱵᱟᱦᱟ ᱨᱮᱦᱚᱸ ᱟᱨ ᱟᱹᱰᱤ ᱟᱸᱴᱞᱮ ᱨᱟᱹᱥᱠᱟᱹᱜᱼᱟ ᱟᱭᱢᱟ ᱦᱚᱲ ᱞᱮ ᱡᱟᱣᱨᱟᱜᱼᱟ ᱟᱭᱢᱟ ᱞᱮᱠᱟᱱ ᱞᱮ ᱜᱟᱞᱢᱟᱨᱟᱜᱼᱟ ᱟᱨ ᱟᱭᱢᱟ ᱞᱮᱠᱟᱱ ᱤᱭᱟᱹ ᱫᱤᱫᱤ ᱞᱟᱹᱴᱩᱭᱤᱡ ᱫᱤᱫᱤ ᱫᱚ ᱟᱹᱰᱤ ᱟᱸᱴ ᱥᱤᱨᱤᱧᱮ ᱵᱟᱰᱟᱭᱟ ᱚᱱᱟ ᱫᱚ ᱡᱚᱛᱚ ᱞᱮᱠᱟᱱᱟᱜᱼᱮ ᱥᱮᱨᱮᱧ ᱫᱟᱲᱮᱭᱟᱜᱼᱟ ᱚᱱᱟᱛᱮ ᱩᱱᱤ ᱫᱚ ᱟᱹᱰᱤ ᱟᱸᱴᱮ ᱥᱮᱨᱮᱧ ᱛᱟᱞᱮᱭᱟ ᱟᱰᱤ ᱟᱸᱴ ᱞᱮ ᱨᱟᱹᱥᱠᱟᱹᱜᱼᱟ ᱟᱨ ᱩᱱᱞᱮ ᱮᱱᱮᱡᱼᱟ ᱛᱩᱢᱫᱟᱜ ᱠᱚᱦᱚᱸ ᱢᱮᱱᱟᱜᱼᱟ ᱟᱞᱮ ᱴᱷᱮᱱ ᱜᱮ ᱟᱨ ᱟᱹᱰᱤ ᱟᱸᱴ ᱞᱮ ᱨᱟᱹᱥᱠᱟᱹᱜᱼᱟ ᱵᱟᱦᱟ ᱯᱚᱨᱚᱵᱽ ᱨᱮᱦᱚᱸ ᱟᱨ ᱥᱚᱨᱦᱟᱭ ᱯᱚᱨᱚᱵᱽ ᱨᱮᱦᱚᱸ ᱟᱹᱰᱤ ᱟᱸᱴ ᱞᱮ ᱡᱟᱣᱨᱟᱜᱼᱟᱠᱚ ᱡᱚᱛᱚ ᱦᱚᱲ ᱟᱞᱮ ᱴᱷᱮᱱ ᱜᱮ ᱟᱨ ᱵᱟᱯᱞᱟ ᱠᱚᱨᱮ ᱠᱚᱦᱚᱸᱠᱚ ᱡᱟᱣᱨᱟᱜᱼᱟ ᱟᱹᱰᱤ ᱟᱸᱴ ᱟᱨ ᱟᱭᱢᱟ ᱦᱚᱲᱞᱮ ᱧᱟᱯᱟᱢ ᱞᱮᱱᱠᱷᱟᱱ ᱟᱹᱰᱤ ᱨᱟᱹᱥᱠᱟᱹ ᱞᱮ ᱵᱩᱡᱷᱟᱹᱣᱟ ᱟᱨ ᱠᱟᱡᱟᱠ ᱞᱮ ᱨᱟᱹᱥᱠᱟᱹᱜᱼᱟ